ᱤᱧ ᱪᱮᱬᱮ ᱫᱚᱢᱮᱧ ᱠᱩᱥᱤᱭᱟᱠᱚᱣᱟ ᱚᱱᱟᱛᱮ ᱪᱮᱬᱮᱭᱟᱜ ᱠᱟᱹᱦᱱᱤ ᱥᱮ ᱪᱮᱬᱮ ᱧᱮᱞ ᱪᱮᱬᱮ ᱪᱩᱯᱲᱤᱣᱟᱜ ᱨᱟᱜ ᱟᱹᱰᱤ ᱢᱚᱡᱽ ᱤᱧ ᱟᱹᱭᱠᱟᱹᱣᱟ ᱚᱱᱟ ᱛᱮ ᱤᱧ ᱱᱚᱣᱟ ᱥᱩᱨ ᱥᱩᱯᱩᱨ ᱡᱟᱦᱟᱸ ᱨᱮ ᱥᱚᱢ ᱨᱩᱫᱽᱫᱷᱤ ᱠᱟᱛᱮ ᱪᱮᱬᱮ ᱠᱚᱠᱚ ᱫᱚᱦᱚ ᱠᱟᱠᱚᱣᱟ ᱡᱮᱢᱚᱱ ᱪᱤᱲᱤᱭᱟᱠᱷᱟᱱᱟ ᱚᱸᱰᱮ ᱫᱚ ᱥᱮᱱ ᱞᱮᱱᱠᱷᱟᱱ ᱱᱟᱱᱟ ᱦᱩᱱᱟᱹᱨ ᱪᱮᱬᱮ ᱡᱟᱦᱟᱸ ᱟᱵᱚ ᱱᱚᱣᱟ ᱯᱨᱚᱠᱨᱤᱛ ᱨᱮ ᱟᱨᱠᱤ ᱟᱛᱳ ᱫᱤᱥᱚᱢ ᱯᱟᱲᱟ ᱠᱚᱨᱮᱜ ᱵᱟᱝ ᱧᱮᱞ ᱜᱟᱱᱚᱜᱼᱟ ᱢᱮᱱᱠᱷᱟᱱ ᱚᱸᱰᱮ ᱫᱚ ᱡᱷᱚᱛᱚ ᱜᱮ ᱥᱚᱝᱨᱚᱠᱠᱷᱤᱛ ᱠᱟᱛᱮ ᱠᱚ ᱛᱟᱦᱮᱱᱟ ᱟᱨ ᱩᱱᱠᱩᱣᱟᱜ ᱨᱟᱜ ᱠᱤᱪᱤᱨ ᱢᱤᱪᱤᱨ ᱟᱹᱰᱤ ᱱᱟᱯᱟᱭ ᱟᱸᱡᱚᱢᱚᱜᱼᱟ ᱟᱨ ᱪᱮᱬᱮ ᱠᱚᱣᱟᱜ ᱠᱟᱹᱜᱱᱤ ᱟᱸᱡᱚᱢ ᱛᱮᱦᱚᱸ ᱤᱧ ᱵᱮᱥ ᱨᱟᱹᱥᱠᱟᱹ ᱥᱟᱺᱦᱤᱡ ᱤᱧ ᱟᱹᱭᱠᱟᱹᱣ ᱜᱮᱭᱟ ᱟᱨ ᱪᱮᱬᱮ ᱧᱮᱞ ᱛᱮᱫᱚ ᱟᱹᱰᱤ ᱢᱚᱡᱤᱧ ᱵᱩᱡᱷᱟᱹᱣᱟ ᱩᱱᱠᱩᱣᱟᱜ ᱩᱰᱟᱹᱜ ᱟᱨ ᱪᱮᱬᱮ ᱠᱚᱣᱟᱜ ᱱᱟᱱᱟ ᱦᱩᱱᱟᱹᱨ ᱨᱚᱝ ᱚᱱᱟ ᱠᱚᱜᱮ